ᱟᱵᱚ ᱥᱟᱱᱛᱟᱲ ᱫᱚ ᱜᱩᱨᱤᱡ ᱫᱚ ᱟᱹᱰᱤ ᱵᱷᱟᱜᱮᱭᱟᱱ ᱡᱤᱱᱤᱥ ᱠᱟᱱᱟ ᱡᱟᱦᱟᱸ ᱜᱩᱨᱤᱡ ᱛᱮᱫᱚ ᱟᱵᱚ ᱪᱷᱩᱸᱛ ᱵᱚᱱ ᱢᱮᱴᱟᱣᱟ ᱜᱤᱫᱽᱨᱟᱹ ᱡᱚᱱᱢᱚ ᱨᱮ ᱜᱚᱡᱚᱜ ᱜᱩᱨᱩᱜ ᱨᱮ ᱥᱮ ᱨᱟᱪᱟ ᱠᱚ ᱚᱛ ᱚᱲᱟᱜ ᱯᱤᱸᱰᱟᱹ ᱫᱩᱣᱟᱹᱨ ᱵᱟᱵᱚᱱ ᱜᱩᱨᱤᱡᱽ ᱞᱮᱠᱷᱟᱱ ᱥᱮ ᱪᱩᱞᱦᱟᱹ ᱦᱚᱸ ᱵᱟᱵᱚᱱ ᱜᱩᱨᱤᱡᱽ ᱞᱮᱠᱷᱟᱱ ᱥᱮᱛᱟᱜ ᱦᱚᱸ ᱫᱟᱠᱟ ᱩᱛᱩ ᱵᱟᱵᱚᱱ ᱪᱚᱸᱫᱟᱭᱟ ᱚᱱᱟ ᱤᱧ ᱫᱩᱧ ᱞᱟᱹᱭᱟ ᱫᱟᱜ ᱨᱮ ᱜᱩᱨᱤᱡᱽ ᱥᱟᱵ ᱠᱟᱛᱮ ᱡᱮ ᱡᱟᱦᱟᱸ ᱫᱩᱣᱟᱹᱨ ᱠᱚᱨᱮ ᱵᱚᱱ ᱜᱩᱨᱤᱡᱟ ᱚᱱᱟ ᱫᱚ ᱡᱚᱛᱚ ᱟᱹᱰᱤ ᱢᱚᱡᱽ ᱛᱮᱠᱚ ᱵᱚᱞᱚᱱ ᱟᱨ ᱢᱚᱡᱽ ᱜᱮ ᱵᱷᱟᱜᱮ ᱴᱷᱤᱠ ᱜᱮ ᱧᱮᱞᱚᱜᱼᱟ ᱥᱮᱛᱟᱜ ᱨᱮᱜᱮ ᱛᱚ ᱵᱤᱥᱤ ᱵᱚᱱ ᱜᱩᱨᱤᱡᱟ ᱡᱟᱦᱟᱸ ᱜᱩᱨᱤᱡᱽ ᱠᱷᱟᱹᱛᱤᱨ ᱛᱮᱜᱮ ᱟᱹᱰᱤ ᱤᱭᱟᱹ ᱜᱮ ᱧᱮᱞᱚᱜᱼᱟ ᱚᱲᱟᱜ ᱟᱹᱰᱤ ᱱᱟᱯᱟᱭ ᱛᱮ ᱥᱟᱡᱟᱣ ᱠᱚᱜᱼᱟ ᱚᱱᱟ ᱜᱩᱨᱤᱡ ᱟᱨ ᱡᱟᱦᱟᱸᱭ ᱜᱮᱭ ᱧᱮᱞᱟ ᱥᱮ ᱟᱹᱰᱤ ᱵᱷᱟᱜᱮ ᱴᱷᱤᱠᱮ ᱢᱚᱱᱮᱭᱟ ᱡᱮ ᱦᱮᱸ ᱱᱚᱜᱼᱚᱭ ᱛᱚ ᱱᱩᱠᱩ ᱦᱚᱸᱠᱚ ᱥᱟᱯᱟᱼᱥᱟᱹᱯᱤ ᱜᱮᱭᱟ ᱥᱮ ᱟᱹᱰᱤ ᱵᱷᱟᱜᱮ ᱞᱮᱠᱟᱱ ᱦᱚᱲ ᱠᱟᱱᱟ ᱵᱚᱱ ᱟᱵᱚ ᱫᱚ ᱟᱨ ᱤᱴᱟᱹ ᱫᱟᱞᱟᱱ ᱚᱲᱟᱜ ᱫᱚ ᱵᱟᱹᱱᱩᱜ ᱛᱟᱵᱚᱱᱟ ᱦᱟᱥᱟ ᱚᱲᱟᱜ ᱨᱮᱜᱮ ᱵᱚᱱ ᱦᱟᱨᱟ ᱵᱩᱨᱩᱣᱟᱠᱟᱱᱟ ᱛᱚ ᱚᱱᱟ ᱚᱸᱰᱮ ᱥᱟᱯᱟ ᱦᱩᱭᱩᱜᱼᱟ ᱛᱚ ᱥᱟᱯᱟ ᱡᱟᱛᱮ ᱢᱚᱡᱽ ᱧᱮᱞᱚᱜ ᱡᱚᱛᱚ ᱡᱚᱛᱚ ᱟᱵᱚ ᱥᱚᱢᱟᱡᱽ ᱦᱚᱸ ᱢᱤᱫᱴᱟᱝ ᱱᱤᱭᱚᱢ ᱢᱮᱱᱟᱜᱼᱟ ᱵᱟᱝᱠᱷᱟᱱ ᱢᱟᱺᱰᱷᱤ ᱜᱩᱨᱤᱡ ᱛᱮᱜᱮ ᱵᱚᱱ ᱜᱩᱨᱤᱡᱟ ᱟᱵᱚ ᱫᱚ ᱟᱹᱰᱤ ᱢᱚᱡᱽ ᱛᱮ ᱡᱟᱛᱮ ᱛᱟᱦᱮᱱ ᱢᱟ ᱡᱤᱱᱤᱥ ᱠᱚ ᱦᱟᱥᱟ ᱠᱚᱦᱚᱸ ᱵᱟᱠᱷᱟᱡ ᱦᱟᱥᱟ ᱠᱚ ᱛᱩᱫᱩᱜᱼᱟ ᱟᱛᱚ ᱜᱤᱛᱤᱞ ᱠᱚ ᱵᱟᱝ ᱜᱩᱨᱤᱡᱟᱜ ᱞᱮᱠᱷᱟᱡ ᱛᱚ ᱚᱱᱟᱛᱤᱧ ᱢᱮᱱᱟ ᱜᱩᱨᱤᱡᱽ ᱡᱩᱫᱤ ᱵᱟᱢ ᱯᱷᱟᱨᱪᱟᱭᱟ ᱛᱚ ᱚᱱᱟ ᱡᱟᱭᱜᱟ ᱫᱚ ᱟᱹᱰᱤ ᱢᱚᱡᱽ ᱫᱚ ᱵᱟᱝ ᱧᱮᱞᱚᱜᱼᱟ